ᱦᱚᱸ ᱤᱧ ᱫᱚ ᱥᱚᱨᱚᱥᱚᱛᱤ ᱢᱩᱨᱢᱩ ᱢᱤᱫ ᱥᱩᱥᱟᱹᱨᱤᱭᱟᱹ ᱠᱟᱹᱱᱟᱹᱧ ᱟᱫᱚ ᱤᱧ ᱡᱷᱟᱲᱠᱷᱚᱸᱰ ᱨᱮᱱᱟᱜ ᱵᱟᱰᱟᱭ ᱥᱟᱱᱟᱹᱧ ᱠᱟᱱᱟ ᱡᱮ ᱪᱮᱫ ᱯᱷᱚᱥᱚᱞ ᱠᱚ ᱪᱮᱫ ᱞᱮᱠᱟ ᱤᱭᱟᱹ ᱢᱮᱱᱛᱮᱫ ᱦᱚᱸ ᱵᱟᱝ ᱥᱟᱱᱟᱧᱟ ᱤᱧ ᱦᱳᱭ ᱥᱮ ᱦᱳᱭ ᱥᱮ

ᱟᱨ ᱡᱟᱦᱟᱱᱟᱜ ᱠᱚ ᱡᱩᱫᱤ ᱦᱩᱲᱩ ᱠᱚᱨᱮ ᱤᱭᱟᱹ ᱢᱟᱱᱮ ᱪᱮᱫ ᱞᱮᱠᱟᱹᱧ ᱢᱮᱱᱟ ᱛᱤᱡᱩᱭᱟᱠᱚ ᱨᱳᱜ ᱨᱳᱜ ᱤᱭᱟᱹ ᱠᱚ ᱦᱳᱭ ᱦᱤᱡᱩᱜᱼᱟ ᱮᱱᱠᱷᱟᱱ ᱫᱚ ᱚᱱᱟ ᱞᱟᱹᱜᱤᱫ ᱛᱮ ᱨᱟᱱ ᱢᱩᱨᱜᱟᱹᱱ ᱠᱚ

ᱦᱳᱭ ᱦᱟᱸᱜ ᱧᱟᱢᱚᱜ ᱠᱟᱱᱟ ᱟᱨ ᱫᱚ ᱪᱮᱫ ᱠᱚ ᱟᱨ ᱪᱮᱫ ᱠᱚ ᱢᱮᱱᱟᱜᱼᱟ ᱟᱵᱤᱱ ᱜᱮ ᱞᱟᱹᱭᱟᱞᱤᱧ ᱵᱤᱱ ᱥᱩᱵᱤᱫᱷᱟᱭᱮᱱᱟ ᱱᱤᱛᱚᱜ ᱫᱚ ᱡᱚᱛᱚᱱᱟᱜ ᱵᱟᱝ ᱟᱪᱪᱷᱟ ᱦᱳᱭ ᱴᱷᱤᱠ ᱜᱮᱭᱟ ᱛᱟᱦᱚᱞᱮ